ᱟᱞᱮ ᱵᱤᱨᱵᱷᱩᱢ ᱦᱚᱱᱚᱛ ᱨᱮ ᱢᱩᱬᱩᱛ ᱞᱟᱠᱪᱟᱨ ᱯᱚᱨᱚᱵ ᱫᱚᱞᱮ ᱢᱟᱱᱟᱣᱟ ᱥᱚᱦᱨᱟᱭ ᱯᱚᱨᱚᱵᱽ ᱚᱱᱟᱫᱚ ᱯᱳᱥ ᱵᱚᱸᱜᱟ ᱯᱚᱸᱪᱤᱥ ᱛᱟᱨᱤᱠᱷ ᱨᱮᱞᱮ ᱢᱟᱱᱟᱣᱟ ᱟᱨ ᱚᱱᱟ ᱨᱮᱱᱟᱜ ᱛᱮᱛᱮᱫ ᱫᱚ ᱦᱳᱭᱳᱜ ᱠᱟᱱᱟ ᱥᱚᱦᱨᱟᱭ ᱨᱮ ᱥᱚᱦᱨᱟᱭ ᱯᱚᱨᱚᱵᱽ ᱨᱮᱫᱚ ᱟᱞᱮ ᱰᱟᱝᱨᱟ ᱯᱚᱨᱚᱵᱽ ᱰᱟᱝᱨᱟ ᱞᱮ ᱠᱷᱩᱱᱴᱟᱹᱣ ᱠᱚᱣᱟ ᱰᱟᱝᱨᱟ ᱪᱩᱢᱟᱧᱲᱟ ᱠᱚᱣᱟ ᱟᱞᱮ ᱜᱚᱜᱚ ᱛᱟᱠᱚ ᱠᱚ ᱪᱩᱢᱟᱹᱲᱟ ᱠᱚᱣᱟ ᱚᱱᱟ ᱯᱚᱨ ᱟᱞᱮ ᱞᱮ ᱪᱟᱲᱦᱟᱣ ᱠᱚᱣᱟ ᱪᱟᱨᱦᱟᱣ ᱯᱚᱨ ᱟᱞᱮ ᱜᱚᱜᱚ ᱦᱚᱲ ᱠᱩᱲᱤ ᱜᱤᱫᱽᱨᱟᱹ ᱵᱚᱭᱦᱟ ᱠᱩᱲᱤ ᱢᱮᱥᱟ ᱠᱚ ᱮᱱᱮᱡᱼᱟ ᱤᱧ ᱫᱚ ᱛᱩᱢᱫᱟᱜ ᱨᱩᱭᱟ ᱮᱱᱮᱡ ᱨᱟᱹᱥᱠᱟᱹ ᱠᱟᱛᱮ ᱤᱧ ᱫᱚ ᱚᱱᱟ ᱯᱤᱴᱷᱟᱹ ᱥᱩᱠᱨᱤ ᱡᱮᱹᱞ ᱯᱤᱴᱷᱟᱹᱧ ᱡᱚᱢ ᱦᱳᱭᱳᱜᱼᱟ ᱚᱱᱟ ᱥᱟᱶᱛᱮ ᱟᱵᱟᱨ ᱵᱷᱟᱹᱜᱤ ᱢᱚᱱᱫᱚ ᱫᱟᱠᱟ ᱩᱛᱩ ᱥᱟᱰᱮ ᱤᱭᱟᱹ ᱠᱟᱛᱮ ᱡᱚᱢ ᱦᱳᱭᱳᱜᱼᱟ ᱚᱱᱟᱜᱮ